ᱟᱵᱚ ᱟᱛᱳ ᱫᱤᱥᱚᱢ ᱨᱮᱭᱟᱜ ᱠᱷᱮᱞ ᱢᱟ ᱜᱤᱫᱽᱨᱟᱹ ᱩᱢᱮᱹᱨ ᱠᱷᱚᱭᱟᱜ ᱜᱮᱵᱚᱱ ᱜᱤᱫᱽᱨᱟᱹ ᱪᱟᱪᱳ ᱠᱮᱴᱮᱡ ᱛᱟᱨᱟ ᱠᱷᱚᱭᱟᱜ ᱜᱮ ᱠᱩᱞᱦᱤ ᱫᱷᱩᱲᱤ ᱨᱮ ᱮᱱᱮᱡ ᱠᱟᱛᱮᱫ ᱢᱚᱱ ᱯᱷᱩᱨᱛᱤ ᱜᱮ ᱵᱩᱡᱷᱟᱹᱜᱼᱟ ᱨᱟᱹᱥᱠᱟᱹ ᱠᱚ ᱵᱩᱡᱷᱟᱹᱣᱟ ᱮᱱᱮᱡ ᱡᱚᱝ ᱟᱠᱚ ᱥᱟᱶᱛᱮ ᱦᱟᱨᱟ ᱵᱩᱨᱩᱭᱮᱱᱟᱭ ᱥᱮᱬᱟᱭᱮᱱ ᱠᱷᱟᱱᱮ ᱚᱱᱟ ᱵᱷᱤᱛᱨᱤ ᱟᱹᱰᱤᱜᱟᱱ ᱠᱷᱮᱞ ᱢᱮᱱᱟᱜᱼᱟ ᱠᱷᱮᱞ ᱵᱷᱤᱛᱨᱤ ᱨᱮ ᱯᱷᱩᱴᱵᱚᱞ ᱮᱱᱮᱡ ᱢᱮᱱᱟᱜᱼᱟ ᱠᱨᱤᱠᱮᱴ ᱮᱱᱮᱡ ᱢᱮᱱᱟᱜᱼᱟ ᱦᱚᱠᱤ ᱮᱱᱮᱡ ᱢᱮᱱᱟᱜᱼᱟ ᱟᱨ ᱚᱱᱟᱛᱮ ᱥᱟᱶᱛᱮ ᱟᱹᱰᱤᱜᱟᱱ ᱠᱷᱮᱞ ᱦᱚᱸ ᱢᱮᱱᱟᱜ ᱜᱮᱭᱟ ᱚᱱᱟ ᱠᱷᱮᱞ ᱵᱷᱤᱛᱨᱤ ᱨᱮ ᱫᱚ ᱟᱹᱰᱤᱜᱟᱱ ᱨᱳᱜᱽ ᱟᱡᱟᱨ ᱦᱚᱸ ᱪᱟᱵᱟᱜᱼᱟ ᱵᱮᱭᱟᱢ ᱤᱭᱟᱹ ᱞᱮᱠᱟ ᱜᱮ ᱵᱮᱭᱟᱢ ᱞᱮᱠᱟ ᱦᱩᱭᱩᱜᱼᱟ ᱚᱱᱟ ᱫᱟᱲᱮ ᱦᱚᱸ ᱵᱩᱡᱷᱟᱹᱜᱼᱟ ᱢᱟᱱᱮ ᱨᱳᱜᱽ ᱟᱡᱟᱨ ᱵᱤᱢᱟᱨ ᱦᱚᱲᱢᱚ ᱨᱮᱭᱟᱜ ᱫᱚ ᱪᱟᱵᱟᱜᱼᱟ ᱮᱱᱮᱡ ᱵᱟᱲᱟᱨᱮ ᱯᱷᱩᱨᱛᱤ ᱵᱩᱡᱷᱟᱹᱜᱼᱟ ᱱᱤᱨᱳᱲ ᱜᱮ ᱛᱟᱦᱮᱱᱟ ᱟᱡᱟᱨ ᱨᱳᱜᱽ ᱟᱡᱟᱨ ᱵᱤᱢᱟᱨ ᱦᱚᱸ ᱵᱟᱹᱪᱩᱜ ᱟᱱ ᱛᱟᱵᱚᱱ ᱟᱨ ᱡᱩᱫᱤ ᱫᱩᱲᱩᱵ ᱮᱢ ᱛᱟᱦᱮᱸ ᱠᱚᱜ ᱠᱷᱟᱱ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱟᱨ ᱤᱱ ᱤᱱ ᱮᱱᱟᱝ ᱜᱮ ᱡᱚᱛᱚᱣᱟᱜ ᱪᱤᱠᱟ ᱦᱩᱭᱩᱜᱼᱟ ᱮᱱᱮᱡ ᱥᱮᱨᱮᱧ ᱨᱮᱜᱮ ᱫᱟᱲᱮ ᱫᱚ ᱯᱷᱩᱨᱛᱤ ᱵᱩᱡᱷᱟᱹᱜᱼᱟ ᱟᱨ ᱮᱢᱟᱱ ᱛᱮᱢᱟᱱ ᱟᱡᱟᱨ ᱵᱤᱢᱟᱨ ᱦᱚᱸ ᱵᱟᱭ ᱧᱟᱢᱟ ᱚᱱᱟᱫᱚ ᱟᱵᱚ ᱱᱚᱣᱟ ᱫᱤᱥᱚᱢ ᱨᱮ ᱡᱚᱛᱚ ᱦᱚᱲ ᱠᱚ ᱠᱷᱮᱞ ᱠᱟᱱᱟ ᱠᱷᱮᱞ ᱫᱚ ᱟᱹᱰᱤ ᱨᱚᱠᱚᱢ ᱢᱮᱱᱟᱜᱼᱟ ᱚᱠᱚᱭ ᱪᱚ ᱚᱠᱚᱭᱮ ᱠᱩᱥᱤᱭᱟᱜ ᱚᱱᱟ ᱠᱷᱮᱞ ᱜᱮ ᱠᱷᱮᱞ ᱫᱟᱲᱮᱭᱟᱜ ᱟᱭ ᱡᱮ ᱢᱤᱫᱴᱟᱜ ᱥᱩᱢᱩᱝ ᱠᱷᱮᱞ ᱫᱚ ᱵᱟᱝ ᱡᱚᱛᱚ ᱞᱮᱠᱟᱱᱟᱜ ᱠᱷᱮᱞ ᱢᱮᱱᱟᱜᱼᱟ ᱚᱠᱚᱭᱟᱜ ᱚᱠᱟ ᱪᱚᱭ ᱟᱭᱟᱜ ᱚᱱᱛᱚᱨ ᱨᱮ ᱟᱭᱟᱜ ᱢᱚᱱᱨᱮ ᱠᱷᱮᱞ ᱛᱟᱭ ᱦᱤᱡᱩᱜᱼᱟ ᱚᱱᱟᱜᱮ ᱵᱚᱞ ᱮᱱᱮᱡ ᱠᱨᱤᱠᱮᱴ ᱮᱱᱮᱡ ᱦᱚᱠᱤ ᱮᱱᱮᱡ ᱵᱟᱝ ᱚᱱᱠᱟᱜᱮ ᱠᱷᱮᱞ ᱟᱨᱦᱚᱸ ᱟᱹᱰᱤᱜᱟᱱ ᱢᱮᱱᱟᱜᱼᱟ ᱛᱳ ᱟᱛᱳ ᱫᱤᱥᱚᱢ ᱠᱷᱮᱞ ᱫᱚ ᱨᱮᱭᱟᱜ ᱫᱚ ᱚᱱᱠᱟ ᱜᱮ ᱢᱮᱱᱟᱜᱼᱟ ᱟᱹᱰᱤᱜᱟᱱ ᱜᱮ ᱚᱱᱟᱛᱮ ᱟᱛᱳ ᱫᱤᱥᱚᱢ ᱠᱷᱮᱞ ᱦᱚᱸ ᱠᱷᱮᱞ ᱫᱚ ᱠᱷᱮᱞ ᱞᱮᱠᱟ ᱠᱷᱮᱞ ᱢᱮ ᱠᱷᱮᱞ ᱨᱮᱭᱟᱜ ᱫᱚ ᱨᱳᱜᱽ ᱟᱡᱟᱨᱮ ᱪᱟᱵᱟᱭ ᱠᱷᱟᱱᱮᱢ ᱟᱨ ᱵᱟᱝ ᱵᱮᱭᱟᱢᱮᱢ ᱟᱡᱟᱨ ᱵᱤᱢᱟᱨ ᱪᱟᱵᱟᱜ ᱜᱮᱭᱟ ᱟᱨ ᱫᱟᱲᱮ ᱦᱚᱢ ᱵᱩᱡᱷᱟᱹᱣ ᱜᱮᱭᱟ ᱮᱱᱮᱡ ᱥᱮᱨᱮᱧ ᱨᱮᱫᱚ ᱯᱷᱩᱨᱛᱤ ᱜᱮ ᱵᱩᱡᱷᱟᱹᱜᱼᱟ ᱢᱟᱱᱮ ᱢᱤᱫ ᱵᱮᱲᱟ ᱦᱚᱸ ᱢᱤᱫ ᱵᱮᱲᱟ ᱨᱟᱹᱥᱠᱟᱹ ᱨᱮᱢ ᱛᱟᱦᱮᱸ ᱞᱮᱱᱠᱷᱟᱱ ᱥᱮᱬᱟ ᱫᱟᱲᱮᱭᱟᱜᱼᱟ ᱮᱱᱮᱡ ᱥᱮᱨᱮᱧ ᱨᱮᱜᱮ ᱮᱱᱮᱡ ᱥᱮᱨᱮᱧ ᱠᱷᱚᱱᱜᱮ ᱡᱚᱛᱚᱣᱟᱜ ᱩᱭᱦᱟᱹᱨ ᱫᱟᱲᱮᱢ ᱵᱩᱡᱷᱟᱹᱣᱟ ᱢᱟᱱᱮ ᱫᱩᱠ ᱵᱤᱯᱚᱫ ᱠᱷᱚᱡ ᱮᱢ ᱥᱟᱦᱟᱜᱼᱟ ᱦᱚᱲ ᱥᱟᱞᱟᱜ ᱮᱢ ᱢᱮᱥᱟᱜᱼᱟ ᱮᱱᱠᱷᱟᱱ ᱵᱩᱫᱷᱤ ᱜᱮᱭᱟᱱ ᱦᱚᱢ ᱪᱮᱫ ᱜᱮᱭᱟ ᱟᱨ ᱮᱱᱮᱡ ᱥᱮᱨᱮᱧ ᱨᱮᱦᱚᱸ ᱟᱹᱰᱤᱜᱟᱱ ᱵᱩᱫᱽᱫᱷᱤ ᱫᱤᱥᱟᱹ ᱜᱮ ᱦᱤᱡᱩᱜᱼᱟ ᱮᱱᱮᱡ ᱥᱮᱨᱮᱧ ᱨᱮᱜᱮ ᱫᱟᱲᱮ ᱛᱟᱵᱚᱱ ᱦᱩᱭᱩᱜ ᱠᱟᱱ ᱜᱮᱭᱟ ᱟᱨ ᱮᱱᱮᱡ ᱥᱮᱨᱮᱧ ᱨᱮᱭᱟᱜ ᱫᱟᱲᱮ ᱜᱮ ᱯᱷᱩᱨᱛᱤ ᱦᱚᱲᱢᱚ ᱨᱮ ᱫᱟᱲᱮ ᱵᱩᱡᱷᱟᱹᱜᱼᱟ ᱟᱡᱟᱨ ᱵᱤᱢᱟᱨ ᱪᱟᱵᱟᱜ ᱛᱟᱵᱚᱣᱟ